ᱤᱥᱤᱱ ᱚᱠᱛᱚ ᱨᱮ ᱡᱮᱢᱚᱱ ᱤᱥᱤᱱ ᱚᱠᱛᱚ ᱨᱮ ᱡᱮᱢᱚᱱ ᱛᱷᱟᱹᱨᱤᱼᱵᱟᱹᱴᱤ ᱠᱚ ᱡᱚᱛᱚ ᱜᱟᱥᱟᱣ ᱥᱟᱯᱷᱟ ᱠᱟᱛᱮᱫ ᱤᱧ ᱵᱮᱵᱚᱦᱟᱨᱟ ᱡᱮᱢᱚᱱ ᱚᱠᱟᱴᱟᱜ ᱰᱮᱠᱪᱤ ᱨᱮ ᱫᱟᱠᱟᱧ ᱪᱚᱸᱫᱟᱭᱟ ᱚᱱᱟᱴᱟᱜ ᱰᱮᱠᱪᱤ ᱡᱮᱱᱚ ᱜᱟᱥᱟᱣ ᱢᱟᱡᱟᱣ ᱛᱟᱦᱮᱱ ᱥᱮ ᱩᱛᱩᱭ ᱞᱟᱹᱜᱤᱫ ᱚᱠᱟᱴᱟᱜ ᱞᱩᱭᱦᱟᱹ ᱥᱮ ᱩᱛᱩ ᱜᱷᱟᱱᱴᱟᱭ ᱞᱟᱹᱜᱤᱫ ᱚᱠᱟᱴᱟᱜ ᱠᱟᱲᱪᱩᱧ ᱵᱮᱵᱚᱦᱟᱨᱟ ᱚᱱᱟ ᱡᱮᱱᱚ ᱜᱟᱥᱟᱣ ᱢᱟᱡᱟᱣ ᱛᱟᱦᱮᱱ ᱟᱵᱟᱨ ᱚᱱᱠᱟ ᱜᱮ ᱥᱚᱵᱡᱤ ᱠᱚ ᱜᱮᱫ ᱞᱟᱹᱜᱤᱫ ᱡᱮᱢᱚᱱ ᱚᱠᱟᱴᱟᱜ ᱦᱟᱺᱥᱩᱣᱟᱹ ᱥᱮ ᱚᱠᱟᱴᱟᱜ ᱵᱤᱱᱴᱷᱤ ᱵᱚᱱ ᱵᱮᱵᱚᱦᱟᱨᱟ ᱚᱱᱟ ᱦᱚᱸ ᱡᱮᱱᱚ ᱢᱚᱡᱽ ᱛᱮ ᱥᱟᱯᱷᱟ ᱛᱟᱦᱮᱱ ᱥᱟᱯᱷᱟ ᱛᱟᱦᱮᱞᱮᱱ ᱠᱷᱟᱡ ᱟᱵᱚᱣᱟᱜ ᱩᱱᱟᱹᱜ ᱦᱚᱲᱢᱚ ᱨᱮ ᱠᱳᱱᱳ ᱨᱳᱜᱽ ᱡᱤᱵᱟᱱᱩ ᱵᱟᱝ ᱪᱟᱞᱟᱜᱼᱟ ᱚᱱᱟ ᱠᱚ ᱡᱤᱱᱤᱥ ᱛᱮ ᱢᱤᱞᱟᱹᱣ ᱛᱟᱦᱮᱱ ᱠᱷᱟᱡ ᱚᱱᱟ ᱠᱚ ᱡᱤᱱᱤᱥ ᱵᱮᱵᱚᱦᱟᱨ ᱠᱟᱛᱮᱫ ᱜᱮ ᱟᱵᱚ ᱡᱚᱢ ᱧᱩ ᱥᱮᱡ ᱞᱮᱠᱟᱛᱮ ᱢᱟᱹᱭᱞᱟᱹ ᱡᱚᱱᱚᱥ ᱟᱵᱚᱣᱟᱜ ᱦᱚᱲᱢᱚ ᱨᱮ ᱦᱤᱡᱩᱜᱼᱟ ᱚᱱᱟ ᱠᱟᱨᱚᱱᱛᱮ ᱡᱷᱚᱛᱚ ᱡᱤᱱᱤᱥ ᱛᱷᱟᱹᱨᱤᱵᱟᱹᱴᱤ ᱥᱮ ᱵᱤᱱᱴᱷᱤ ᱠᱚ ᱥᱮ ᱤᱥᱤᱱ ᱵᱟᱥᱟᱝ ᱠᱟᱛᱮᱫ ᱚᱠᱟᱴᱟᱜ ᱡᱤᱱᱤᱥ ᱵᱚᱱ ᱡᱚᱢᱟ ᱚᱠᱟᱴᱟᱜ ᱛᱷᱟᱹᱨᱤ ᱨᱮ ᱫᱟᱠᱟ ᱵᱚᱱ ᱡᱚᱢᱟ ᱚᱱᱟ ᱛᱷᱟᱹᱨᱤ ᱦᱚᱸ ᱡᱮᱱᱚ ᱥᱟᱯᱷᱟ ᱛᱟᱦᱮᱱ ᱚᱱᱟ ᱛᱷᱟᱹᱨᱤ ᱨᱮ ᱡᱮᱱᱚ ᱵᱚᱱ ᱡᱚᱢ ᱚᱱᱠᱟ ᱟᱵᱟᱨ ᱫᱟᱜ ᱧᱩ ᱫᱟᱜ ᱧᱩ ᱦᱚᱸ ᱚᱠᱟᱴᱟᱜ ᱜᱤᱞᱟᱹᱥ ᱨᱮᱵᱚᱱ ᱧᱩᱭ ᱚᱱᱟ ᱜᱤᱞᱟᱹᱥ ᱡᱮᱱᱚ ᱥᱟᱯᱷᱟ ᱛᱟᱦᱮᱱ ᱚᱱᱠᱟ ᱞᱮᱠᱟᱛᱮ ᱡᱚᱛᱚ ᱡᱤᱱᱤᱥ ᱥᱟᱯᱷᱟ ᱡᱤᱱᱤᱥ ᱵᱚᱱ ᱵᱮᱵᱚᱦᱟᱨᱟ ᱥᱮ ᱫᱟᱜ ᱚᱠᱟᱴᱟᱜ ᱡᱤᱱᱤᱥ ᱨᱮᱵᱚᱱ ᱫᱚᱦᱚᱭ ᱫᱟᱜ ᱫᱚᱦᱚ ᱡᱤᱱᱤᱥ ᱡᱮᱢᱚᱱ ᱠᱟᱸᱰᱟ ᱥᱮ ᱰᱤᱠᱪᱤ ᱨᱮᱵᱚᱱ ᱫᱚᱦᱚᱭᱮᱫ ᱠᱟᱱᱟ ᱚᱱᱟ ᱦᱚᱸ ᱡᱮᱱᱚ ᱥᱟᱯᱷᱟ ᱜᱮ ᱛᱟᱦᱮᱱ ᱡᱚᱛᱚ ᱠᱤᱪᱷᱩᱜᱮ ᱡᱮᱱᱚ ᱥᱟᱯᱷᱟ ᱛᱟᱦᱮᱸᱞᱮᱱ ᱠᱷᱟᱡ ᱡᱮᱱᱚ ᱠᱳᱱᱳ ᱨᱳᱜᱽ ᱡᱤᱵᱟᱱᱩ ᱵᱟᱠᱚ ᱵᱚᱞᱚ ᱫᱟᱲᱮᱭᱟᱜᱟ ᱦᱚᱲᱢᱚ ᱨᱮ